ᱩᱠᱩ ᱢᱮᱱᱟᱜ ᱥᱟᱢᱟᱱ ᱫᱚ ᱦᱩᱭᱩᱜ ᱠᱟᱱᱟ ᱵᱩᱞᱩᱝ ᱢᱟᱹᱨᱤᱪ ᱱᱚᱣᱟ ᱫᱚ ᱫᱟᱠᱟ ᱡᱚᱢ ᱚᱠᱛᱚ ᱛᱷᱟᱹᱨᱤ ᱫᱷᱟᱨᱮ ᱨᱮᱧ ᱫᱚᱦᱚ ᱠᱟᱜᱼᱟ ᱡᱚᱠᱷᱚᱱ ᱫᱟᱠᱟᱹᱧ ᱡᱚᱢᱟ ᱚᱱᱟ ᱢᱟᱲᱟᱝ ᱨᱮ ᱫᱟᱠᱟ ᱨᱮ ᱨᱮ ᱢᱮᱥᱟ ᱠᱟᱛᱮ ᱫᱟᱠᱟ ᱥᱟᱞᱟᱜ ᱤᱧ ᱡᱚᱢᱟ ᱱᱚᱣᱟ ᱥᱟᱞᱟᱜ ᱤᱧ ᱡᱚᱢ ᱞᱮᱠᱷᱟᱱ ᱟᱹᱰᱤ ᱡᱩᱛ ᱜᱮᱧ ᱵᱩᱡᱷᱟᱹᱣᱟ ᱥᱮ ᱵᱷᱟᱜᱮᱧ ᱵᱩᱡᱷᱟᱹᱣᱟ